ᱦᱮᱸ ᱤᱧ ᱫᱚ ᱟᱭᱢᱟ ᱠᱚᱨᱮ ᱦᱚᱧ ᱤᱥᱤᱱ ᱵᱟᱲᱟ ᱟᱠᱟᱫ ᱜᱮᱭᱟ ᱤᱥᱤᱱ ᱫᱚ ᱟᱞᱮ ᱠᱚ ᱵᱚᱸᱜᱟ ᱵᱩᱨᱩᱜ ᱡᱚᱠᱷᱮᱡ ᱟᱭᱢᱟ ᱦᱚᱲᱟᱜ ᱤᱥᱤᱱ ᱵᱟᱥᱟᱝ ᱫᱟᱠᱟ ᱩᱛᱩ ᱡᱤᱞ ᱩᱛᱩ ᱡᱚᱛᱚ ᱨᱚᱠᱚᱢᱟᱜ ᱤᱧ ᱤᱥᱤᱱ ᱵᱟᱲᱟ ᱟᱠᱟᱜᱼᱟ ᱱᱚᱣᱟ ᱫᱚ ᱤᱧ ᱫᱚ ᱟᱹᱰᱤ ᱞᱟᱦᱟ ᱠᱷᱚᱡ ᱜᱮᱧ ᱤᱥᱤᱱ ᱵᱟᱭᱮᱫ ᱠᱟᱱ ᱛᱟᱦᱮᱫ ᱜᱮᱭᱟ ᱚᱱᱟᱛᱤᱧ ᱫᱟᱲᱮᱭᱟᱫ ᱛᱟᱦᱮᱸᱼᱟ ᱱᱤᱭᱟᱹ ᱠᱚᱫᱚ